ᱦᱮᱸ ᱤᱧᱟᱹᱜ ᱢᱤᱫᱴᱟᱝ ᱯᱚᱛᱚᱵ ᱡᱟᱦᱟᱸ ᱫᱚ ᱞᱟᱦᱟᱱᱛᱤ ᱨᱮ ᱚᱱᱟ ᱯᱚᱛᱚᱵ ᱨᱮ ᱤᱧᱤᱧ ᱚᱞᱟᱠᱟᱫᱟ ᱯᱟᱛᱟ ᱯᱚᱨᱚᱵᱽ ᱨᱮ ᱪᱮᱫᱞᱮᱠᱟ ᱠᱚᱲᱟᱼᱠᱩᱲᱤ ᱠᱚ ᱫᱳᱢᱮᱞᱼᱫᱳᱢᱮᱞ ᱠᱚ ᱪᱟᱞᱟᱜ ᱠᱟᱱᱟ ᱦᱟᱲᱟᱢᱼᱵᱩᱰᱷᱤ ᱟᱭᱳ ᱵᱟᱵᱟ ᱦᱚᱸ ᱚᱱᱟ ᱯᱟᱛᱟ ᱯᱚᱨᱚᱵᱽ ᱨᱮᱠᱚ ᱪᱟᱞᱟᱣ ᱠᱟᱛᱮ ᱦᱟᱺᱰᱤ ᱯᱟᱹᱣᱨᱟᱹ ᱧᱩ ᱠᱟᱛᱮ ᱠᱚ ᱛᱟᱦᱮᱱ ᱠᱟᱱᱟ ᱟᱨ ᱚᱱᱟᱛᱮ ᱜᱤᱫᱽᱨᱟᱹ ᱠᱚᱣᱟᱜ ᱚᱞᱚᱜ ᱯᱟᱲᱦᱟᱜ ᱦᱚᱸ ᱵᱟᱹᱲᱤᱡ ᱥᱮᱱ ᱪᱟᱞᱟᱜ ᱠᱟᱱᱟ ᱱᱤᱭᱟᱹ ᱠᱚ ᱤᱧᱟᱹᱜ ᱯᱚᱛᱚᱵ ᱨᱮ ᱚᱞᱟᱠᱟᱱᱟ ᱟᱫᱚ ᱥᱟᱹᱨᱤᱱᱟᱜ ᱜᱮ ᱱᱮᱛᱟᱨᱟᱜ ᱥᱚᱢᱟᱡᱽ ᱨᱮᱵᱚᱱ ᱧᱮᱞᱟ ᱯᱟᱛᱟ ᱯᱚᱨᱚᱵᱽ ᱧᱮᱞ ᱥᱮ ᱯᱨᱳᱜᱨᱟᱢ ᱯᱷᱟᱱᱥᱮᱱ ᱧᱮᱞ ᱟᱵᱚᱨᱮᱱ ᱥᱟᱶᱛᱟ ᱨᱮᱱ ᱠᱚᱲᱟᱼᱠᱩᱲᱤ ᱚᱠᱟᱞᱮᱠᱟ ᱠᱚ ᱪᱷᱩᱴᱟᱹᱣᱟᱠᱟᱱᱟ ᱟᱨ ᱥᱟᱶᱼᱥᱟᱶᱛᱮ ᱚᱞᱚᱜᱼᱯᱟᱲᱦᱟᱜ ᱨᱮᱱᱟᱜ ᱦᱚᱸ ᱜᱷᱟᱴᱛᱤ ᱜᱷᱚᱴᱟᱜ ᱠᱟᱱᱟ